ᱢᱟ ᱛᱚᱵᱮᱧ ᱞᱟᱹᱭᱫᱟ ᱱᱤᱛᱚᱜ ᱤᱧ ᱵᱳᱭ ᱤᱧ ᱯᱟᱲᱦᱟᱣ ᱞᱮᱫᱟ ᱢᱤᱫᱴᱮᱱ ᱠᱟᱹᱦᱱᱤᱧ ᱯᱟᱲᱦᱟᱣ ᱞᱮᱫᱟ ᱫᱷᱚᱨᱚᱢ ᱟᱭᱳᱼᱵᱟᱵᱟᱣᱟᱜ ᱠᱟᱹᱦᱱᱤ ᱡᱮᱨᱚᱠᱚᱢ ᱢᱤᱫᱴᱮᱡ ᱚᱲᱟᱜ ᱨᱮᱠᱚ ᱛᱟᱦᱮᱸ ᱠᱟᱱᱟ ᱨᱮᱸᱜᱮᱡ ᱚᱲᱟᱜ ᱱᱟᱪᱟᱨ ᱨᱮᱱ ᱢᱤᱫᱴᱮᱡ ᱠᱚᱲᱟᱭ ᱛᱟᱦᱮᱸ ᱠᱟᱱᱟ ᱨᱮᱸᱜᱮᱡ ᱚᱲᱟᱜ ᱜᱮ ᱠᱚᱲᱟᱭ ᱛᱟᱦᱮᱸ ᱠᱟᱱᱟ ᱩᱱᱤ ᱫᱚ ᱢᱟᱱᱮ ᱡᱚᱢ ᱧᱩ ᱠᱚᱦᱚᱸ ᱵᱟᱭ ᱫᱟᱲᱮᱭᱟᱜᱼᱟ ᱥᱮ ᱵᱟᱠᱚ ᱠᱩᱞᱟᱹᱣᱟ ᱥᱮ ᱦᱟᱱᱟ ᱱᱚᱣᱟ ᱵᱟᱠᱚ ᱠᱩᱞᱟᱹᱣᱟ ᱢᱚᱡᱽ ᱜᱮ ᱛᱟᱦᱮᱸ ᱠᱟᱱᱟ ᱛᱟᱨ ᱥᱚᱛᱨᱮ ᱢᱤᱫᱴᱮᱡ ᱞᱟᱹᱴᱩ ᱠᱤᱥᱟᱹᱬ ᱚᱲᱟᱜ ᱨᱮᱱ ᱦᱚᱲᱮ ᱤᱫᱤ ᱠᱮᱫᱮᱭᱟ ᱩᱱᱤ ᱠᱚᱲᱟ ᱫᱚ ᱨᱮᱸᱜᱮᱡ ᱚᱲᱟᱜ ᱨᱮᱱ ᱠᱚᱲᱟ ᱛᱟᱨᱯᱚᱨᱮ ᱩᱱᱤ ᱜᱮᱭ ᱦᱟᱨᱟᱼᱵᱩᱨᱩ ᱥᱮ ᱢᱚᱡᱽ ᱛᱮᱭ ᱫᱮᱠ ᱵᱷᱟᱞᱮ ᱠᱟᱱᱟ ᱦᱟᱨᱟᱼᱵᱩᱨᱩ ᱠᱮᱫᱮᱭᱟᱭ ᱩᱱᱤᱜᱮ ᱦᱟᱨᱟᱼᱵᱩᱨᱩ ᱠᱟᱛᱮ ᱩᱱᱤ ᱴᱷᱮᱡ ᱜᱮ ᱵᱷᱟᱞᱳ ᱛᱟᱦᱮᱸ ᱠᱟᱱᱟ ᱚᱱᱟᱜᱮ ᱟᱭᱳᱼᱵᱟᱵᱟᱣᱟᱜ ᱠᱟᱹᱦᱱᱤ ᱫᱚ ᱟᱭᱢᱟ ᱜᱤᱧ ᱯᱟᱲᱦᱟᱣ ᱞᱮᱫᱟ ᱯᱟᱲᱦᱟᱣ ᱠᱟᱜᱼᱟ ᱥᱮ ᱯᱟᱲᱦᱟᱣ ᱠᱤᱫᱟᱹᱧ ᱢᱚᱡᱽ ᱜᱮ ᱵᱩᱡᱷᱟᱹᱣᱱᱟ ᱡᱮᱦᱮᱛᱩ ᱩᱱᱤ ᱠᱤᱥᱟᱹᱬ ᱦᱚᱲ ᱜᱮ ᱩᱱᱤ ᱨᱮᱱ ᱫᱚ ᱦᱟᱨᱟᱼᱵᱩᱨᱩ ᱠᱮᱫᱮᱭᱟᱭ ᱩᱱᱤ ᱜᱤᱫᱽᱨᱟᱹ ᱫᱚ